ᱰᱚᱜᱚᱨ ᱪᱮᱱᱮᱞ ᱫᱚ ᱛᱟᱞᱢᱟ ᱪᱮᱱᱮᱞ ᱠᱷᱚᱱᱫᱚ ᱟᱹᱰᱤᱜᱮ ᱵᱷᱮᱜᱟᱨ ᱛᱟᱦᱮᱸ ᱠᱟᱱᱟ ᱪᱮᱫᱟᱜ ᱥᱮ ᱩᱱᱫᱚ ᱚᱱᱠᱟ ᱤᱱᱴᱟᱨᱱᱮᱴ ᱥᱩᱵᱤᱫᱷᱟ ᱵᱟᱝ ᱛᱟᱦᱮᱸ ᱠᱟᱱᱟ ᱱᱟᱟᱦᱜ ᱫᱚ ᱟᱹᱰᱤ ᱞᱮᱠᱟᱱᱟᱜ ᱥᱩᱵᱤᱫᱷᱟ ᱦᱩᱭ ᱟᱠᱟᱱᱟ ᱡᱮᱢᱚᱱ ᱯᱟᱹᱦᱤᱞ ᱡᱟᱦᱟᱸ ᱛᱟᱦᱮᱸ ᱠᱟᱱᱟ ᱪᱤᱴᱷᱤ ᱢᱟᱫᱽᱫᱷᱚᱢ ᱛᱮ ᱜᱟᱯᱟᱞᱢᱟᱨᱟᱣ ᱦᱩᱭᱩᱜ ᱠᱟᱱ ᱛᱟᱦᱮᱱᱟ ᱨᱮᱰᱤᱭᱳ ᱢᱟᱫᱽᱫᱷᱚᱢ ᱛᱮ ᱠᱷᱚᱵᱚᱨ ᱟᱸᱡᱚᱢ ᱦᱩᱭᱩᱜ ᱠᱟᱱ ᱛᱟᱦᱮᱱᱟ ᱢᱮᱱᱠᱷᱟᱱ ᱱᱤᱛᱚᱜ ᱫᱚ ᱢᱳᱵᱟᱭᱤᱞ ᱯᱷᱳᱱ ᱛᱮ ᱜᱟᱯᱟᱞᱢᱟᱨᱟᱣ ᱦᱩᱭᱩᱜ ᱠᱟᱱᱟ ᱟᱨ ᱱᱤᱛᱚᱜ ᱫᱚ ᱵᱤᱵᱷᱤᱱᱱᱚ ᱪᱮᱱᱮᱞ ᱠᱷᱚᱱ ᱠᱷᱚᱵᱚᱨ ᱥᱮ ᱡᱟᱦᱟᱱ ᱜᱷᱚᱴᱚᱢᱟᱱ ᱠᱚ ᱵᱟᱲᱟᱭ ᱧᱟᱢᱚᱜ ᱠᱟᱱᱟ ᱚᱱᱟᱛᱮ ᱰᱚᱜᱚᱨ ᱪᱮᱱᱮᱞ ᱠᱚᱫᱚ ᱛᱟᱞᱢᱟ ᱪᱮᱱᱮᱞ ᱠᱷᱚᱱᱫᱚ ᱟᱹᱰᱤᱜᱮ ᱵᱷᱮᱜᱟᱨ ᱜᱮᱭᱟ ᱢᱮᱱᱛᱮ ᱵᱟᱰᱟᱭ ᱧᱟᱢᱚᱜ ᱠᱟᱱᱟ